ᱦᱮᱸ ᱤᱧ ᱚᱞᱚᱜ ᱯᱟᱲᱦᱟᱣ ᱥᱟᱶ ᱥᱟᱶᱛᱮ ᱚᱞᱚᱜ ᱯᱟᱲᱦᱟᱜ ᱥᱟᱶ ᱥᱟᱶᱛᱮ ᱚᱲᱟᱜ ᱠᱚᱨᱮᱱᱟᱜ ᱠᱚᱧ ᱠᱟᱹᱢᱤ ᱜᱮᱭᱟ ᱟᱨᱚ ᱠᱷᱮᱞᱚᱜ ᱠᱚᱦᱚᱸᱧ ᱪᱟᱞᱟᱜ ᱜᱮᱭᱟ ᱠᱷᱮᱞᱚᱜ ᱠᱚᱦᱚᱸᱧ ᱪᱟᱞᱟᱜ ᱜᱮᱭᱟ ᱟᱨ ᱠᱷᱮᱞ ᱵᱟᱲᱟ ᱦᱚᱸ ᱦᱩᱭᱩᱜ ᱜᱮᱭᱟ ᱢᱟᱱᱮ ᱦᱚᱲᱢᱚ ᱵᱷᱟᱹᱞᱤ ᱫᱚᱦᱚ ᱞᱟᱹᱜᱤᱫ ᱥᱮ ᱵᱷᱟᱹᱞᱤ ᱱᱟᱭᱛᱮ ᱱᱟᱯᱟᱭ ᱛᱮ ᱛᱟᱦᱮᱱ ᱞᱟᱹᱜᱤᱫ ᱠᱷᱮᱞ ᱠᱚᱜᱚᱸ ᱦᱩᱭᱩᱜ ᱜᱮᱭᱟ ᱚᱞᱚᱜ ᱯᱟᱲᱦᱟᱣ ᱥᱟᱶᱛᱮ ᱟᱨᱚ ᱫᱟᱬᱟᱱ ᱠᱚᱦᱚᱸ ᱚᱲᱟᱜ ᱨᱮᱱᱟᱜ ᱚᱲᱟᱜ ᱨᱮᱱᱟᱜ ᱠᱚᱫᱚ ᱚᱲᱟᱜ ᱠᱚᱨᱮᱱᱟᱜ ᱠᱟᱹᱢᱤ ᱫᱚ ᱦᱩᱭᱩᱜ ᱠᱟᱱᱟ ᱡᱮᱢᱚᱱ ᱥᱟᱵ ᱠᱟᱜ ᱟᱢ ᱱᱚᱝᱠᱟ ᱫᱚ ᱦᱩᱭᱩᱜ ᱠᱟᱱᱟ ᱫᱟᱜ ᱟᱹᱜᱩ ᱫᱟᱜ ᱟᱹᱜᱩ ᱛᱟᱯᱚᱛᱮ ᱫᱟᱠᱟ ᱤᱥᱤᱱ ᱠᱚ ᱛᱚᱵᱮ ᱪᱷᱚᱵᱤ ᱟᱸᱠᱟᱣ ᱨᱮᱫᱚ ᱪᱷᱚᱵᱤ ᱠᱚ ᱟᱸᱠᱟᱣ ᱠᱚᱨᱮ ᱦᱮᱸ ᱚᱱᱟ ᱠᱚᱦᱚᱸᱧ ᱟᱸᱠᱟᱣ ᱵᱟᱲᱟᱭ ᱜᱮᱭᱟ ᱱᱚᱝᱠᱟ ᱡᱚᱠᱷᱚᱡ ᱴᱟᱭᱤᱢ ᱴᱟᱭᱤᱢ ᱤᱧ ᱧᱟᱢᱟ ᱪᱷᱚᱵᱤ ᱟᱸᱠᱟᱣ ᱨᱮᱱᱟᱜ ᱩᱱ ᱡᱚᱠᱷᱚᱡ ᱴᱟᱭᱤᱢ ᱪᱷᱚᱵᱤ ᱟᱸᱠᱟᱣ ᱨᱮᱱᱟᱜ ᱦᱚᱸ ᱴᱟᱭᱤᱢ ᱤᱧ ᱩᱰᱩᱠᱟ ᱚᱱᱠᱟ ᱠᱟᱛᱮᱫ ᱜᱮ ᱛᱟᱯᱚᱛᱮ ᱫᱟᱬᱟ ᱵᱟᱲᱟ ᱠᱚᱦᱚᱸ ᱪᱟᱞᱟᱜ ᱦᱩᱭᱩᱜ ᱜᱮᱭᱟ ᱫᱟᱲᱟ ᱠᱚᱨᱮ ᱦᱚᱸ ᱵᱮᱥ ᱵᱩᱡᱩᱜᱼᱟ ᱟᱨ ᱫᱟᱲᱟ ᱫᱚ ᱤᱭᱟᱹ ᱠᱚᱨᱮᱧ ᱪᱟᱞᱟᱣ ᱠᱟᱱᱟ ᱪᱮᱫ ᱠᱚ ᱢᱮᱱᱟ ᱚᱸᱰᱮ ᱵᱩᱨᱩ ᱢᱮᱱᱟᱜᱼᱟ ᱯᱟᱧᱪᱮᱛ ᱵᱩᱨᱩ ᱯᱟᱧᱪᱮᱛ ᱵᱩᱨᱩ ᱨᱮᱦᱚᱸ ᱢᱚᱡᱽ ᱜᱮ ᱢᱮᱱᱟᱜᱼᱟ ᱚᱱᱟ ᱠᱚᱨᱮ ᱫᱟᱨᱮ ᱱᱟᱹᱲᱤ ᱢᱚᱡᱽ ᱢᱮᱱᱟᱜᱼᱟ ᱧᱮᱞᱛᱮ ᱢᱚᱡᱽ ᱧᱮᱞᱚᱜᱼᱟ ᱛᱳ ᱚᱸᱰᱮᱜᱮ ᱢᱚᱡᱽ ᱵᱩᱡᱷᱟᱹᱜᱼᱟ ᱦᱮᱸ ᱟᱨ ᱮᱱᱮᱡ ᱥᱮᱨᱮᱧ ᱦᱚᱸ ᱚᱱᱟ ᱥᱟᱶ ᱥᱟᱶᱛᱮ ᱮᱱᱮᱡ ᱥᱮᱨᱮᱧ ᱦᱚᱸᱧ ᱠᱚᱨᱟᱣ ᱜᱮᱭᱟ ᱮᱱᱮᱡ ᱥᱮᱨᱮᱧ ᱦᱚᱸ ᱢᱚᱡᱽ ᱜᱮ ᱵᱩᱡᱩᱜᱼᱟ ᱡᱟᱛᱮ ᱟᱵᱚ ᱥᱟᱱᱛᱟᱲ ᱫᱚ ᱢᱟᱱᱮ ᱛᱩᱢᱫᱟᱹᱜ ᱴᱟᱢᱟᱠ ᱟᱛᱮᱫ ᱜᱮ ᱵᱷᱟᱹᱞᱤ ᱵᱩᱡᱩᱜᱼᱟ ᱚᱱᱟ ᱠᱚᱦᱚᱸᱧ ᱠᱚᱨᱟᱣ ᱵᱟᱲᱟᱭ ᱜᱮᱭᱟ ᱦᱮᱸ ᱚᱱᱟ ᱠᱚᱜᱮᱧ ᱠᱚᱨᱟᱣ ᱵᱟᱲᱟᱭ ᱜᱮᱭᱟ ᱢᱟᱱᱮ ᱚᱱᱟᱠᱚ ᱟᱵᱚᱣᱟᱜ ᱥᱟᱶᱛᱟ ᱨᱮᱱᱜ ᱡᱚᱛᱚ ᱞᱮᱠᱟᱱ ᱢᱟᱱᱮ ᱠᱟᱹᱢᱤ ᱠᱚᱜᱮ ᱥᱟᱱᱟᱧ ᱛᱟᱦᱮᱱ ᱜᱮᱭᱟ ᱟᱨ ᱡᱟᱦᱟᱸ ᱠᱚᱧ ᱫᱟᱲᱮᱭᱟᱜᱼᱟ ᱚᱱᱟ ᱠᱚᱫᱚᱧ ᱠᱚᱨᱟᱣ ᱜᱮᱭᱟ ᱡᱟᱦᱟᱸ ᱠᱚ ᱱᱤᱛ ᱫᱷᱟᱹᱵᱤᱡ ᱵᱟᱹᱧ ᱜᱟᱱᱟ ᱚᱱᱟ ᱠᱚᱫᱚ ᱢᱟᱨᱟᱝ ᱦᱚᱲ ᱴᱷᱮᱱᱤᱧ ᱠᱩᱞᱤ ᱡᱚᱝᱟ ᱥᱮᱧ ᱵᱩᱡᱟ ᱩᱱᱠᱩ ᱴᱷᱮᱱ ᱠᱷᱚᱱ ᱟᱫᱚ ᱢᱟᱨᱟᱝ ᱚᱜ ᱢᱟᱨᱟᱝ ᱚᱜ ᱛᱮᱫᱚᱧ ᱥᱮᱬᱟᱭ ᱜᱮᱭᱟ ᱦᱟᱸᱜ ᱱᱤᱛ ᱠᱷᱚᱱᱤᱧ ᱠᱩᱞᱤ ᱠᱩᱞᱤᱭᱮᱜ ᱠᱚᱣᱟ ᱛᱳ ᱥᱮᱬᱟ ᱫᱚ ᱫᱚᱨᱠᱟᱨ ᱜᱮᱭᱟ ᱢᱟᱨᱟᱝᱚᱜ ᱛᱮᱫᱚ ᱵᱟᱠᱷᱟᱡ ᱪᱮᱫ ᱦᱚᱸ ᱵᱟᱢ ᱵᱩᱡᱟ ᱥᱮ ᱪᱮᱫ ᱦᱚᱸ ᱵᱟᱢ ᱵᱟᱲᱟᱭᱟ ᱟᱫᱚ ᱡᱟᱦᱟᱸ ᱡᱟᱦᱟᱸ ᱠᱚᱨᱮ ᱠᱚ ᱠᱩᱞᱤ ᱢᱮᱭᱟ ᱪᱮᱫ ᱦᱚᱸ ᱵᱟᱢ ᱵᱩᱡᱽ ᱫᱟᱲᱮᱭᱟᱜᱼᱟ ᱛᱳ ᱚᱱᱟᱜᱮ ᱥᱮᱬᱟ ᱫᱚ ᱫᱚᱨᱠᱟᱨ ᱜᱮ ᱚᱱᱟ ᱦᱚᱛᱮᱡᱛᱮ ᱥᱟᱱᱟᱢ ᱠᱟᱹᱢᱤ ᱞᱮᱠᱟᱱᱜᱮ ᱚᱞᱚᱜ ᱯᱟᱲᱦᱟᱣ ᱥᱟᱶ ᱥᱟᱶ ᱛᱮᱜᱤᱧ ᱥᱮᱬᱟᱭᱮᱫᱟ ᱱᱚᱣᱟ ᱠᱚᱦᱚᱸ